ᱦᱮᱞᱳ ᱱᱤᱭᱟᱹ ᱚᱠᱟᱨᱮ ᱞᱟᱜᱟᱣ ᱠᱟᱱᱟ ᱚᱸ ᱦᱚᱸ ᱥᱟᱨᱚᱱᱛᱤ ᱜᱮᱢ ᱞᱟᱹᱭᱮᱜᱼᱟ ᱥᱮ ᱚᱸᱻ ᱫᱚᱠᱟᱱ ᱜᱮᱫᱚ ᱠᱷᱩᱞᱟᱣ ᱜᱮᱭᱟ ᱥᱮᱵᱟᱝ ᱴᱮᱞᱟᱨ ᱚᱸᱻ ᱤᱭᱟᱹ ᱦᱩᱱᱟᱹᱝ ᱢᱮᱱᱮᱜ ᱤᱧ ᱮᱠᱴᱩ ᱵᱞᱟᱣᱩᱡᱽ ᱤᱧ ᱥᱤᱞᱟᱭ ᱦᱚᱪᱚᱭᱟ ᱛᱤᱱᱟᱹᱜ ᱮᱢ ᱦᱟᱛᱟᱣᱟ ᱵᱞᱟᱣᱩᱡᱽ ᱚᱸᱻ ᱰᱤᱡᱟᱭᱤᱱ ᱦᱤᱥᱟᱹᱵᱽ ᱚᱸᱻ ᱰᱤᱡᱟᱭᱤᱱ ᱫᱚ ᱵᱟᱝᱜᱮ ᱯᱞᱮᱱ ᱜᱤᱧ ᱢᱮᱱᱮᱜᱼᱟ ᱚᱸᱻ ᱟᱫᱚ ᱱᱤᱛᱚᱜ ᱤᱧ ᱪᱟᱞᱟᱜᱼᱟ ᱜᱟᱱᱚᱜ ᱜᱮᱭᱟ ᱥᱮ ᱚᱸᱻ ᱮᱱᱠᱷᱟᱱ ᱫᱚ ᱜᱟᱱᱚᱜᱼᱟ ᱧᱟᱢ ᱵᱤᱱᱟ ᱞᱤᱧ ᱟᱪᱪᱷᱟ ᱴᱷᱤᱠ ᱜᱮᱭᱟ ᱪᱟᱞᱟᱜ ᱟᱹᱞᱤᱧ ᱛᱚᱵᱮ ᱛᱤᱱᱟᱹᱜ ᱫᱤᱱ ᱞᱟᱜᱟᱜᱼᱟ ᱥᱤᱞᱟᱹᱭ ᱨᱮ ᱠᱟᱹᱴᱤᱡ ᱡᱟᱞᱫᱤ ᱜᱮᱞᱤᱧ ᱫᱚᱨᱠᱟᱨᱚᱜ ᱠᱟᱱᱟ ᱦᱟᱸᱜ ᱦᱳᱭ ᱟᱨ ᱠᱚ ᱞᱟᱜᱟᱣ ᱞᱮᱠᱷᱟᱱ ᱫᱚ ᱚᱸᱻ ᱚᱸᱻ ᱰᱤᱡᱟᱭᱤᱱ ᱦᱤᱥᱟᱹᱵᱽ ᱟᱪᱪᱷᱟ ᱟᱪᱪᱷᱟ ᱥᱮᱱ ᱞᱮᱱ ᱜᱤᱧ ᱦᱟᱸᱜ ᱮᱱᱠᱷᱟᱱ ᱜᱮ ᱵᱟᱲᱟᱭᱚᱜᱼᱟ ᱚᱸᱻ ᱦᱚᱸ ᱟᱫᱚ ᱟᱹᱞᱤᱧ ᱫᱚ ᱚᱲᱟᱜ ᱠᱷᱚᱱᱟᱜ ᱵᱟᱲᱟᱭ ᱥᱟᱱᱟᱭᱮᱫ ᱞᱤᱧᱟ ᱛᱟᱦᱮᱱ ᱤᱱᱟᱹ ᱫᱚ ᱤᱱᱟᱹ ᱦᱤᱥᱟᱹᱵᱽ ᱤᱫᱤ ᱛᱟᱨᱟᱭᱟᱞᱤᱧ ᱦᱳᱭ ᱞᱟᱜᱽ ᱵᱷᱟᱜᱽ ᱨᱮ ᱦᱳᱭ ᱯᱟᱪᱷᱮᱜ ᱢᱚᱱᱮ ᱠᱚ ᱵᱚᱫᱚᱞᱚᱜᱼᱟ ᱚᱸᱰᱮ ᱧᱮᱞ ᱪᱟᱞᱟᱣ ᱛᱮ ᱦᱳᱭ ᱚᱱᱟ ᱠᱚ ᱧᱮᱞ ᱟᱛᱮᱱ ᱜᱮ ᱟᱹᱞᱤᱧ ᱜᱮᱞᱤᱧ ᱢᱮᱱᱮᱫᱼᱟ ᱛᱟᱦᱮᱱ ᱦᱳᱭ ᱥᱟᱶ ᱛᱮᱞᱤᱧ ᱤᱫᱤ ᱛᱟᱨᱟ ᱠᱚᱣᱟ ᱩᱱᱠᱩ ᱦᱚᱸ ᱴᱷᱤᱠ ᱜᱮᱭᱟ ᱛᱚᱵᱮ ᱦᱳᱭ ᱡᱚᱫᱤ ᱠᱚ ᱥᱮᱱᱚᱜ ᱠᱟᱱ ᱦᱟᱸᱜ ᱦᱳᱭ ᱴᱷᱤᱠ ᱜᱮᱭᱟ ᱛᱚᱵᱮ ᱦᱟᱸᱰᱮ ᱜᱮᱵᱚᱱ ᱧᱟᱯᱟᱢᱟ ᱴᱮᱞᱟᱨ ᱨᱮᱜᱮ ᱦᱳᱭ ᱵᱚᱱᱫᱚ ᱫᱚ ᱛᱤᱨᱮ ᱦᱟᱸᱜ ᱵᱮᱱ ᱵᱚᱱᱫᱚᱭᱟ ᱟᱪᱪᱷᱟ ᱪᱷᱚᱭ ᱵᱟᱡᱮ ᱢᱟᱲᱟᱝ ᱜᱮᱞᱤᱧ ᱪᱟᱞᱟᱜᱼᱟ ᱢᱮᱱᱠᱷᱟᱱ ᱫᱚᱞᱤᱧ ᱧᱟᱢ ᱢᱮᱭᱟ ᱦᱟᱸᱜ ᱟᱢ ᱦᱚᱸ ᱦᱳᱭ ᱴᱷᱤᱠ ᱜᱮᱭᱟ ᱛᱚᱵᱮ